ᱦᱮᱸ ᱤᱧ ᱵᱮᱭᱟᱢ ᱠᱞᱟᱥ ᱨᱤᱧ ᱥᱮᱞᱮᱫ ᱟᱠᱟᱱᱟ ᱛᱚ ᱚᱲᱟᱜ ᱨᱮ ᱡᱟᱦᱟᱸ ᱵᱮᱭᱟᱢ ᱠᱚ ᱦᱩᱭᱩᱜᱼᱟ ᱴᱷᱤᱠ ᱴᱷᱟᱠ ᱵᱟᱝ ᱜᱟᱱᱚᱜᱼᱟ ᱠᱟᱨᱚᱱ ᱱᱚᱸᱰᱮ ᱫᱚ ᱚᱱᱠᱟ ᱡᱤᱱᱤᱥ ᱠᱚᱦᱚᱸ ᱵᱟᱝ ᱛᱟᱦᱮᱱᱟ ᱥᱮ ᱫᱟᱹᱲ ᱫᱚᱱ ᱞᱟᱹᱜᱤᱫ ᱡᱟᱭᱜᱟ ᱦᱚᱭ ᱫᱚᱨᱠᱟᱨᱟᱛᱚ ᱠᱷᱳᱞᱟ ᱢᱮᱞᱟ ᱡᱟᱭᱜᱟ ᱨᱮᱠᱷᱟᱱ ᱫᱚ ᱡᱚᱛᱚ ᱨᱚᱠᱚᱢᱟᱜ ᱠᱚᱨᱟᱣ ᱜᱟᱱᱚᱜᱼᱟ ᱟᱨ ᱱᱚᱝᱠᱟ ᱠᱞᱟᱥ ᱨᱮ ᱛᱟᱦᱮᱸ ᱞᱮᱱᱠᱷᱟᱱ ᱚᱸᱰᱮ ᱫᱚ ᱴᱮᱱᱟᱨᱟ ᱥᱮ ᱢᱟᱥᱴᱟᱨᱟᱜ ᱢᱟᱪᱮᱫ ᱠᱚᱣᱟᱜ ᱜᱚᱲᱚ ᱦᱚᱸ ᱧᱟᱢᱚᱜᱼᱟ ᱚᱱᱟ ᱠᱟᱨᱚᱱ ᱛᱮ ᱚᱸᱰᱮ ᱫᱚ ᱵᱷᱟᱜᱮ ᱴᱷᱤᱠ ᱠᱚᱨᱟᱣ ᱜᱟᱱᱚᱜᱼᱟ